ᱤᱧ ᱫᱚ ᱡᱟ ᱫᱤᱱᱨᱮ ᱤᱥᱤᱱ ᱵᱟᱥᱟᱝ ᱫᱚ ᱡᱤᱞ ᱯᱤᱴᱷᱟᱹ ᱠᱚ ᱡᱤᱞ ᱩᱛᱩ ᱠᱚ ᱟᱨ ᱡᱤᱞᱤᱧ ᱩᱛᱩᱭᱟ ᱢᱮᱨᱚᱢ ᱡᱤᱞᱤᱧ ᱩᱛᱩᱭ ᱠᱷᱟᱱ ᱫᱚ ᱥᱟᱥᱟᱝ ᱢᱚᱥᱞᱟ ᱯᱮᱸᱭᱟᱡᱽ ᱠᱚ ᱡᱚᱛᱚ ᱢᱤᱫᱴᱷᱮᱱ ᱤᱧ ᱢᱟᱠᱷᱟᱣ ᱠᱮᱫ ᱜᱮ ᱟᱨᱤᱧ ᱩᱛᱩ ᱠᱮᱫ ᱜᱮ ᱟᱨ ᱯᱟᱛᱲᱟ ᱯᱤᱴᱷᱟᱹ ᱠᱚ ᱚᱱᱟ ᱠᱚᱦᱚᱸ ᱤᱥᱤᱱ ᱠᱮᱫ ᱜᱤᱧ ᱡᱤᱞᱤᱧ ᱤᱥᱤᱱ ᱱᱟᱥᱮᱱᱟᱜ ᱤᱧ ᱤᱥᱤᱱ ᱠᱮᱫ ᱜᱮ ᱢᱚᱥᱞᱟ ᱫᱤᱭᱮᱧ ᱢᱟᱠᱷᱟᱣ ᱠᱮᱫ ᱜᱮ ᱟᱨᱤᱧ ᱯᱟᱛᱲᱟ ᱨᱤᱧ ᱛᱷᱟᱯᱲᱟ ᱠᱮᱫ ᱜᱮ ᱦᱚᱞᱚᱝ ᱨᱮ ᱥᱤᱯᱤ ᱠᱟᱛᱮᱜ ᱟᱨ ᱤᱭᱟᱹ ᱛᱷᱟᱯᱲᱟ ᱠᱟᱛᱮᱫ ᱠᱚᱲᱦᱟᱭ ᱨᱤᱧ ᱪᱚᱸᱫᱟ ᱠᱮᱫ ᱜᱮ ᱤᱭᱟᱹ ᱢᱮᱲᱦᱮᱫ ᱠᱚᱲᱦᱟᱭ ᱨᱮ ᱞᱟᱹᱴᱩᱣᱟᱜ ᱛᱟᱣᱟ ᱚᱱᱟ ᱠᱚᱲᱦᱟ ᱨᱤᱧ ᱪᱚᱸᱫᱟ ᱠᱮᱫ ᱜᱮ ᱟᱨᱤᱧ ᱤᱥᱤᱱ ᱠᱮᱫ ᱜᱮ ᱟᱨ ᱚᱱᱟ ᱤᱥᱤᱱ ᱵᱟᱥᱟᱝ ᱠᱟᱛᱮᱫ ᱡᱟᱫᱤᱱ ᱜᱮ ᱯᱮᱲᱟ ᱦᱚᱲ ᱠᱚ ᱡᱚᱛᱚᱧ ᱮᱢ ᱫᱟᱲᱮᱭ ᱟᱠᱚ ᱵᱷᱟᱹᱞᱤ ᱢᱚᱱᱫᱚᱧ ᱤᱥᱤᱱ ᱵᱟᱲᱟᱭᱟ ᱟᱫᱚ ᱚᱱᱟᱜᱮ ᱤᱧᱟᱹᱜ ᱠᱩᱥᱤ ᱫᱚ ᱡᱮ ᱯᱟᱸᱪ ᱡᱚᱱᱟ ᱦᱚᱲᱤᱧ ᱡᱚᱢ ᱦᱚᱪᱚ ᱫᱟᱲᱮᱭ ᱠᱚᱣᱟ